ᱟᱨ ᱱᱤᱭᱟᱹ ᱯᱷᱳᱱ ᱦᱟᱛᱟᱣ ᱠᱟᱛᱮᱜ ᱤᱛ ᱛᱤᱨᱤᱪ ᱯᱷᱳᱱ ᱤᱧ ᱦᱟᱛᱟᱣ ᱠᱟᱫᱟ ᱱᱤᱭᱟᱹ ᱦᱟᱛᱟᱣ ᱠᱟᱛᱮᱜ ᱤᱧᱟᱹᱜ ᱡᱮᱢᱚᱱ ᱥᱩᱵᱤᱫᱷᱟ ᱦᱩᱭ ᱠᱟᱱ ᱛᱤᱧᱟ ᱛᱮᱢᱱᱤ ᱚᱥᱩᱵᱤᱫᱷᱟ ᱦᱚᱸ ᱢᱮᱱᱟᱜ ᱟᱠᱟᱫᱟ ᱪᱮᱫᱟᱜ ᱥᱮ ᱱᱚᱮᱠᱟ ᱜᱮ ᱞᱟᱹᱭ ᱜᱟᱱᱚᱜᱼᱟ ᱡᱮ ᱡᱟᱸᱦᱟ ᱨᱮᱜᱮᱢ ᱛᱟᱸᱦᱮᱱ ᱢᱤᱫ ᱜᱷᱟᱲᱤᱡ ᱛᱮ ᱦᱚᱲ ᱠᱚ ᱥᱮᱸᱫᱽᱨᱟ ᱧᱟᱢ ᱢᱮᱭᱟ ᱯᱷᱳᱱ ᱤᱭᱟᱹᱛᱮ ᱯᱷᱳᱱ ᱫᱚ ᱦᱩᱭᱩᱜ ᱠᱟᱱᱟ ᱦᱳᱴᱟᱥᱥᱮᱯ ᱢᱤᱫᱴᱮᱡ ᱦᱮᱱᱟᱜ ᱠᱟᱫᱟ ᱦᱳᱴᱟᱥᱴᱮᱯ ᱦᱮᱸ ᱦᱳᱴᱟᱥᱮᱯ ᱡᱚᱠᱷᱚᱱ ᱜᱩᱨᱩᱯ ᱨᱮᱠᱚ ᱡᱷᱚᱜᱽᱲᱟ ᱠᱟᱱᱟ ᱥᱮ ᱥᱮ ᱡᱳᱜ ᱫᱟᱱ ᱦᱩᱭᱩᱜ ᱠᱟᱱᱟ ᱜᱩᱨᱩᱯ ᱨᱮ ᱡᱳᱜ ᱫᱟᱱ ᱦᱩᱭᱩᱜ ᱠᱟᱱᱟ ᱵᱟ ᱡᱟᱸᱦᱟᱭ ᱠᱚ ᱱᱟᱢᱵᱟᱨ ᱮᱢ ᱦᱩᱭᱩᱜ ᱠᱟᱱᱟ ᱦᱳᱴᱟᱥᱥᱮᱯ ᱨᱮ ᱥᱟᱨᱟᱫᱤᱱ ᱪᱟᱴᱼᱟ ᱥᱚᱢᱚᱭ ᱵᱟᱹᱱᱩᱜ ᱛᱟᱠᱚᱣᱟ ᱟᱠᱚᱣᱟᱜ ᱥᱚᱢᱚᱭ ᱮᱥᱯᱮᱱ ᱞᱟᱹᱜᱤᱫᱛᱮ ᱥᱟᱨᱟᱫᱤᱱ ᱠᱚ ᱟᱨ ᱱᱤᱭᱟᱹ ᱢᱤᱫᱴᱮᱱ ᱵᱤᱨᱚᱠᱛᱠᱚᱨ ᱵᱮᱯᱟᱨ ᱵᱤᱵᱷᱤᱱᱱᱚ ᱨᱠᱚᱢᱚ ᱢᱮᱥᱮᱡ ᱵᱚᱞᱚᱜᱼᱟ ᱠᱳᱢᱯᱟᱱᱤ ᱨᱮᱭᱟᱜ ᱢᱮᱥᱮᱡ ᱵᱚᱞᱚᱜ ᱠᱟᱱᱟ ᱵᱤᱵᱷᱤᱱᱱᱚ ᱨᱚᱠᱚᱢ ᱟᱵᱟᱨ ᱵᱤᱵᱷᱤᱱᱱᱚ ᱨᱚᱠᱚᱢ ᱥᱟᱭᱵᱟᱨ ᱠᱨᱟᱭᱤᱢ ᱵᱨᱟᱧᱪ ᱠᱚ ᱢᱮᱱ ᱫᱟ ᱟᱹᱣᱲᱤ ᱜᱮ ᱚᱠᱚᱭ ᱦᱚᱸ ᱳᱴᱤᱯᱤ ᱟᱞᱚ ᱯᱮ ᱮᱢᱟ ᱠᱚᱣᱟ ᱡᱮ ᱟᱨ ᱵᱮᱝᱠ ᱵᱮᱵᱚᱥᱛᱷᱟ ᱥᱮ ᱡᱟᱸᱦᱟᱱᱟᱜ ᱜᱮ ᱳᱴᱤᱯᱤ ᱠᱚ ᱡᱚᱫᱤᱢ ᱮᱢᱟ ᱠᱚ ᱠᱷᱟᱡ ᱡᱟᱸᱦᱟᱭ ᱡᱩᱫᱤ ᱯᱷᱚᱱ ᱵᱚᱱᱫᱚ ᱧᱮᱞ ᱠᱮᱜ ᱛᱟᱢᱟ ᱳᱴᱤᱯᱤ ᱥᱮ ᱡᱟᱸᱦᱟᱱᱟᱜ ᱠᱚ ᱧᱮᱞ ᱛᱟᱢ ᱠᱷᱟᱱ ᱚᱱᱰᱮ ᱠᱷᱚᱡ ᱠᱚ ᱠᱷᱚᱛᱤ ᱠᱚ ᱢᱟᱱᱮ ᱠᱷᱚᱛᱤ ᱫᱟᱲᱮ ᱟᱢᱟᱠᱚ ᱟᱨ ᱚᱥᱩᱵᱤᱫᱷᱟ ᱨᱮᱭᱟᱜ ᱫᱚ ᱢᱮᱱᱟᱜᱼᱟ ᱢᱟᱡᱷᱮ ᱢᱟᱡᱷᱮ ᱤᱧᱟᱹᱜ ᱱᱚᱣᱟ ᱢᱳᱵᱟᱭᱤᱞ ᱛᱮ ᱚᱱᱞᱟᱭᱤᱱ ᱛᱤᱧ ᱦᱟᱛᱟᱣ ᱠᱟᱫᱟ ᱱᱤᱭᱟᱹ ᱦᱟᱛᱟᱣ ᱠᱟᱛᱮᱜ ᱥᱩᱵᱤᱫᱷᱟ ᱚᱥᱩᱵᱤᱫᱷᱟ ᱫᱚ ᱱᱚᱝᱠᱟᱜᱮ ᱢᱮᱱᱟᱜ ᱠᱟᱫᱟ ᱡᱮ ᱡᱚᱠᱷᱚᱱ ᱱᱤᱭᱟᱹᱨᱮ ᱟᱨᱠᱤ ᱠᱷᱟᱨᱟᱯᱚᱜ ᱠᱟᱱᱟ ᱱᱤᱭᱟᱹ ᱯᱷᱳᱱ ᱛᱚᱠᱷᱚᱱ ᱱᱤᱭᱟᱹ ᱨᱮᱱᱟᱜ ᱯᱟᱨᱴᱥ ᱵᱟᱝ ᱧᱟᱢ ᱦᱚᱫᱚᱜ ᱠᱟᱱᱟ ᱡᱮᱢᱚᱱ ᱢᱤᱫ ᱫᱷᱟᱣ ᱠᱷᱟᱨᱟᱯ ᱞᱮᱱ ᱛᱤᱧᱟ ᱡᱮ ᱡᱮᱢᱚᱱ ᱪᱟᱨᱡᱤᱝ ᱵᱳᱨᱰ ᱪᱟᱨᱡᱤᱝ ᱵᱳᱨᱰ ᱢᱤᱫ ᱢᱟᱥ ᱯᱚᱨᱮᱧ ᱧᱟᱢ ᱠᱟᱫᱟ ᱟᱨ ᱱᱤᱭᱟᱹ ᱠᱚᱨᱮᱱᱟᱜ ᱥᱟᱨᱵᱷᱤᱥ ᱥᱮᱱᱴᱟᱨ ᱴᱷᱤᱠ ᱢᱚᱛᱚ ᱵᱟᱹᱱᱩᱜ ᱟᱠᱟᱫᱟ ᱡᱮ ᱵᱟᱡᱟᱨᱨᱮ ᱮᱵᱮᱞ ᱞᱮᱵᱮᱞ ᱵᱟᱝ ᱧᱟᱢ ᱦᱚᱫᱚᱜ ᱠᱟᱱᱟ ᱚᱱᱞᱟᱭᱤᱱ ᱠᱷᱚᱱ ᱚᱰᱟᱨ ᱠᱟᱛᱮᱜ ᱫᱤᱞᱞᱤ ᱠᱷᱚᱱ ᱦᱤᱡᱩᱜ ᱠᱟᱱᱟ ᱳᱭ ᱥᱳᱞᱞᱳ ᱫᱤᱱ ᱥᱚᱛᱮᱨᱳ ᱫᱤᱱ ᱟᱴᱷᱟᱨᱳ ᱫᱤᱱ ᱯᱚᱨ ᱦᱤᱡᱩᱜ ᱠᱟᱱᱟ ᱱᱤᱭᱟᱹ ᱢᱤᱫᱴᱮᱱ ᱟᱹᱰᱤ ᱢᱟᱨᱟᱝ ᱚᱥᱩᱵᱤᱫᱷᱟ ᱠᱟᱱᱟ ᱟᱰᱤ ᱢᱟᱨᱟᱝ ᱚᱥᱩᱵᱤᱫᱷᱟ ᱠᱟᱱᱟ ᱟᱵᱟᱨ ᱠᱮᱢᱮᱨᱟ ᱠᱚ ᱴᱷᱤᱠ ᱢᱚᱛᱚ ᱵᱟᱭ ᱡᱩᱛ ᱫᱟ ᱱᱚᱝᱠᱟ ᱱᱚᱝᱠᱟ ᱟᱨᱠᱤ ᱟᱸᱰᱤ ᱟᱸᱴ ᱚᱥᱩᱵᱤᱫᱷᱟ ᱯᱟᱲᱟᱜ ᱠᱟᱱᱟ